ᱵᱟᱸᱠᱩᱲᱟ ᱥᱚᱦᱚᱨ ᱵᱟᱡᱟᱨ ᱨᱮᱱ ᱫᱚ ᱩᱱᱠᱩ ᱫᱚᱠᱚ ᱪᱟ ᱠᱨᱤ ᱵᱟᱠᱨᱤᱭᱟ ᱩᱱᱠᱩ ᱫᱚ ᱚᱱᱠᱟ ᱠᱟᱛᱮᱜ ᱟᱠᱚᱣᱟᱜ ᱡᱤᱭᱚᱱ ᱠᱚ ᱠᱷᱟᱱᱰᱟᱣᱟ ᱟᱨ ᱟᱛᱳ ᱴᱚᱞᱟ ᱨᱮᱱ ᱫᱚ ᱪᱟᱥᱵᱟᱥ ᱠᱟᱛᱮᱜ ᱠᱚ ᱡᱤᱭᱚᱱ ᱠᱷᱚᱱ ᱠᱷᱟᱱᱰᱟᱣᱟ ᱟᱨ ᱚᱱᱟ ᱠᱷᱚᱱ ᱠᱟᱹᱴᱤᱡ ᱧᱚᱜ ᱥᱚᱦᱚᱨ ᱨᱮᱫᱚ ᱩᱱᱠᱩ ᱵᱮᱵᱽᱥᱟ ᱵᱮᱵᱽᱥᱤ ᱠᱟᱛᱮᱜ ᱴᱟᱠᱟ ᱯᱚᱭᱥᱟ ᱠᱚ ᱟᱨᱡᱟᱣᱟ ᱚᱱᱠᱟ ᱟᱛᱮᱜ ᱡᱤᱭᱚᱱ ᱫᱚᱠᱚ ᱠᱷᱟᱱᱰᱟᱣᱟ